ᱦᱮᱸ ᱤᱧᱫᱚ ᱜᱟᱡᱚᱞ ᱠᱷᱚᱱ ᱨᱟᱭᱜᱚᱸᱡᱽ ᱤᱧ ᱪᱟᱞᱟᱜᱼᱟ ᱱᱤᱛᱚᱜ ᱟᱢᱟᱜ ᱜᱟᱹᱰᱤᱨᱮ ᱢᱮᱱᱠᱷᱟᱱ ᱯᱚᱭᱥᱟ ᱤᱧᱟᱹᱜ ᱱᱚᱜᱚᱫ ᱫᱚ ᱵᱟᱹᱱᱩᱜ ᱛᱤᱧᱟᱹ ᱟᱫᱚ ᱟᱢᱟᱜ ᱢᱳᱵᱟᱭᱤᱞ ᱨᱮᱠᱤ ᱤᱭᱩᱯᱤ ᱟᱭ ᱤᱭᱟᱹ ᱢᱮᱱᱟᱜᱼᱟ ᱥᱮ ᱟᱭᱰᱤ ᱢᱮᱱᱟᱜᱼᱟ ᱥᱮ ᱜᱩᱜᱳᱞ ᱯᱮ ᱥᱮ ᱯᱮᱴᱤᱭᱮᱢ ᱱᱚᱣᱟ ᱠᱚ ᱢᱮᱱᱟᱜ ᱛᱟᱢᱟ ᱥᱮ ᱵᱟᱝ ᱤᱧᱟᱹᱜ ᱡᱮᱦᱮᱛᱩ ᱱᱚᱣᱟ ᱯᱚᱠᱮᱴ ᱨᱮ ᱱᱚᱣᱟ ᱯᱚᱭᱥᱟ ᱱᱚᱜᱚᱫ ᱯᱚᱭᱥᱟ ᱵᱟᱹᱱᱩᱜ ᱛᱤᱧᱟᱹ ᱚᱱᱟᱛᱮ ᱟᱢᱟᱜ ᱚᱱᱟ ᱟᱭᱰᱤ ᱛᱮ ᱮᱢᱚᱜ ᱨᱮᱱᱟᱜ ᱤᱧ ᱫᱩᱧ ᱪᱮᱥᱴᱟᱭᱮᱫᱟ ᱟᱫᱚ ᱞᱟᱹᱭᱟᱹᱧ ᱢᱮ ᱟᱢᱟᱜ ᱱᱚᱣᱟ ᱚᱠᱟᱴᱟᱜ ᱢᱮᱱᱟᱜ ᱛᱟᱢᱟ ᱜᱩᱜᱩᱞ ᱯᱮ ᱢᱮᱱᱟᱜ ᱟᱥᱮ ᱯᱮᱴᱤᱭᱮᱢ ᱢᱮᱱᱟᱜᱼᱟ ᱥᱮ ᱤᱭᱩ ᱯᱤ ᱟᱭ ᱢᱮᱱᱟᱜ ᱛᱟᱢᱟ ᱚᱱᱟ ᱜᱮ ᱤᱧ ᱵᱟᱲᱟᱭ ᱥᱟᱱᱟᱭᱮᱫᱤᱧ ᱠᱟᱱᱟ ᱟᱨ ᱟᱢᱟᱜ ᱯᱚᱭᱥᱟ ᱚᱱᱟ ᱯᱷᱳᱱ ᱯᱮ ᱛᱮᱜᱤᱧ ᱮᱢᱟᱢᱟ ᱢᱮᱱᱛᱮ ᱤᱧᱫᱩᱧ ᱜᱳᱴᱟ ᱟᱠᱟᱫᱼᱟ